ᱦᱮᱞᱳ ᱦᱮᱞᱳ ᱦᱮᱞᱳ ᱦᱮᱞᱳ ᱦᱮᱞᱳ ᱤᱧᱫᱚ ᱢᱟᱹᱞᱤᱠ ᱤᱧ ᱞᱟᱹᱭᱮᱫᱼᱟ ᱟᱨᱚ ᱵᱟᱫᱷᱟ ᱠᱚᱥᱮᱫ ᱨᱮ ᱫᱟᱜ ᱠᱚ ᱫᱩᱞ ᱜᱮ ᱵᱟᱢ ᱫᱩᱞᱟᱜ ᱠᱟᱱᱟ ᱨᱚᱦᱚᱲ ᱪᱟᱵᱟᱜ ᱠᱟᱱᱟ ᱵᱟᱫᱷᱟ ᱨᱮ ᱫᱟᱜ ᱠᱚ ᱵᱟᱢ ᱫᱩᱞᱟᱜ ᱠᱟᱱᱟ ᱨᱚᱦᱚᱲ ᱪᱟᱵᱟᱜ ᱠᱟᱱ ᱫᱚ ᱡᱷᱤᱸᱜᱟᱹ ᱱᱟᱹᱲᱤ ᱠᱚ ᱟᱨ ᱚᱱᱮ ᱟᱨ ᱚᱱᱟ ᱠᱟᱨᱟ ᱡᱷᱟᱴᱟ ᱠᱚ ᱡᱚᱛᱚ ᱧᱩᱨ ᱪᱟᱵᱟᱜ ᱠᱟᱱᱟ ᱢᱤᱫ ᱵᱟᱨᱭᱟ ᱦᱚᱸ ᱵᱟᱢ ᱡᱷᱟᱴᱟ ᱫᱟᱲᱮᱭᱟᱜ ᱠᱟᱱᱟ ᱠᱟᱨᱞᱟ ᱡᱷᱟᱴᱟ ᱠᱚ ᱧᱩᱨ ᱪᱟᱵᱟᱜ ᱠᱟᱱ ᱫᱚ ᱢᱤᱫ ᱵᱟᱨᱭᱟ ᱦᱚᱪᱚ ᱵᱟᱪᱚᱢ ᱡᱷᱟᱴᱟ ᱫᱟᱲᱮᱭᱟᱜ ᱠᱟᱱᱟ ᱮᱱᱠᱷᱟᱱ ᱮᱱᱠᱷᱟᱱ ᱚᱱᱠᱟ ᱨᱮᱢᱟ ᱵᱟᱭ ᱜᱟᱱᱚᱜ ᱠᱟᱱᱟ ᱟᱨ ᱩᱱᱟᱹᱜ ᱠᱚ ᱛᱤᱡᱩᱭᱮᱫ ᱫᱚ ᱥᱯᱨᱮ ᱫᱚ ᱩᱱᱟᱹᱜ ᱠᱚ ᱛᱤᱡᱩᱭᱮᱫ ᱫᱚ ᱵᱟᱯᱮ ᱥᱯᱨᱮᱭᱟᱜ ᱠᱟᱱᱟ ᱦᱚᱸ ᱦᱚᱸᱜ ᱠᱟᱱᱟᱭ ᱥᱯᱨᱮ ᱪᱮᱫᱟᱜ ᱵᱟᱢ ᱥᱯᱨᱮ ᱠᱟᱜ ᱠᱟᱱᱟ ᱪᱤᱠᱟᱹᱭᱟᱢ ᱟᱨ ᱟᱲᱟᱜ ᱫᱚᱢ ᱮᱨ ᱠᱟᱫᱟ ᱥᱮ ᱵᱟᱝ ᱦᱮᱸ ᱦᱚᱸ ᱦᱚᱸᱜ ᱠᱟᱱᱟᱭ ᱡᱟᱦᱟᱸ ᱠᱟᱹᱢᱤ ᱢᱮᱛᱟᱢ ᱠᱟᱱᱟ ᱚᱱᱟ ᱵᱮᱥ ᱛᱮ ᱠᱟᱹᱢᱤ ᱫᱚ ᱟᱸᱴᱮᱢ ᱵᱩᱡᱷᱟᱹᱣᱮᱫᱟ ᱫᱟᱜ ᱦᱚᱸ ᱵᱟᱢ ᱫᱩᱞ ᱠᱟᱜᱼᱟ ᱥᱯᱨᱮ ᱦᱚᱸ ᱵᱟᱝ ᱟᱲᱟᱜ ᱦᱚᱸ ᱵᱟᱢ ᱮᱨ ᱠᱟᱜᱼᱟ ᱮᱱᱠᱷᱟᱱ ᱪᱮᱫ ᱠᱚᱢ ᱠᱟᱹᱢᱤ ᱠᱟᱱᱟ ᱟᱫᱚ ᱮᱨᱟᱢ ᱢᱮᱱᱠᱷᱟᱱ ᱢᱟ ᱵᱟᱭ ᱜᱟᱱᱚᱜ ᱠᱟᱱᱟ ᱮᱨ ᱦᱩᱭᱩᱜᱼᱟ ᱟᱨ ᱢᱮᱱᱟᱜ ᱠᱷᱟᱱ ᱫᱚ ᱩᱱᱟᱹᱜ ᱛᱮᱫᱚ ᱟᱨ ᱪᱮᱫ ᱮᱢ ᱡᱚᱢᱟ ᱚᱱᱠᱟ ᱫᱚ ᱵᱟᱝ ᱜᱟᱱᱚᱜᱼᱟ ᱦᱮᱸᱥᱮ ᱴᱟᱭᱤᱢ ᱨᱮ ᱡᱚᱛᱚᱣᱟᱜ ᱠᱟᱹᱢᱤ ᱦᱩᱭᱩᱜᱼᱟ ᱦᱮᱸᱥᱮ ᱥᱟᱦᱟᱨ ᱦᱚᱸ ᱯᱟᱞᱮᱫ ᱵᱟᱢ ᱮᱢ ᱠᱟᱜᱼᱟ ᱚᱱᱟᱠᱚ ᱵᱟᱢ ᱠᱩᱥᱤ ᱠᱩᱥᱤᱭᱟᱠᱟᱜ ᱚᱱᱟ ᱵᱮᱸᱜᱟᱲ ᱠᱚ ᱟᱫᱚ ᱚᱱᱟ ᱫᱚ ᱞᱟᱹᱭ ᱦᱩᱭᱩᱜ ᱟᱥᱮ ᱵᱟᱹᱱᱩᱜᱼᱟ ᱢᱮᱱᱛᱮ ᱡᱚᱛᱚᱣᱟᱜ ᱮᱢ ᱦᱤᱲᱤᱧ ᱠᱷᱟᱱ ᱫᱚ ᱜᱟᱱᱚᱜᱼᱟ ᱮᱱᱠᱷᱟᱱ ᱠᱤᱥᱟᱹᱲ ᱢᱟᱢ ᱫᱷᱤᱯᱟᱹᱣ ᱪᱟᱵᱟᱭᱮᱭᱟ ᱟᱹᱜᱩᱭ ᱢᱮ ᱟᱨ ᱚᱱᱟ ᱠᱟᱹᱢᱤ ᱠᱟᱜ ᱢᱮ ᱟᱨ ᱠᱟᱹᱢᱤ ᱢᱮ ᱛᱟᱲᱟᱛᱟᱹᱲᱤ ᱦᱳᱭ ᱞᱚᱜᱚᱱ ᱥᱟᱹᱦᱤᱡ ᱠᱟᱹᱢᱤ ᱢᱮ ᱜᱟᱹᱲᱭᱟᱹ ᱵᱩᱫᱽᱫᱷᱤ ᱟᱞᱚᱢ ᱞᱟᱜᱟᱣᱟ ᱵᱟᱠᱷᱟᱡ ᱵᱟᱭ ᱜᱟᱱᱚᱜᱼᱟ ᱦᱳᱭ